ᱦᱮᱞᱳ ᱨᱟᱢ ᱤᱧ ᱵᱚᱲᱟᱢᱥᱳᱞ ᱠᱷᱚᱱᱤᱧ ᱞᱟᱹᱭᱫᱟ ᱤᱧ ᱟᱢᱟᱜ ᱜᱟᱹᱰᱤᱧ ᱵᱩᱠ ᱞᱮᱫᱟ ᱵᱚᱲᱟᱢᱥᱳᱞ ᱠᱷᱚᱱ ᱡᱷᱟᱲᱜᱨᱟᱢᱤᱧ ᱪᱟᱞᱟᱜᱼᱟ ᱢᱮᱱᱛᱮ ᱟᱢ ᱪᱮᱫᱟᱜ ᱞᱚᱜᱚᱱ ᱵᱟᱢ ᱦᱤᱡᱩᱜ ᱠᱟᱱᱟ ᱪᱮᱫᱟᱜ ᱮᱢ ᱵᱤᱞᱚᱢᱚᱜ ᱠᱟᱱᱟ ᱟᱢ ᱵᱟᱢ ᱦᱤᱡᱩᱜ ᱠᱟᱱᱛᱮ ᱤᱧ ᱥᱤᱞᱫᱟᱹ ᱡᱟᱯᱟᱜ ᱱᱟᱨᱟᱱᱯᱩᱨ ᱥᱮᱱᱤᱧ ᱛᱟᱲᱟᱢ ᱤᱫᱤ ᱞᱮᱫᱟ ᱟᱨ ᱟᱹᱰᱤ ᱜᱷᱟᱹᱲᱤᱡ ᱤᱧ ᱛᱟᱺᱜᱤ ᱠᱟᱜ ᱢᱮᱭᱟ ᱟᱫᱚ ᱟᱢ ᱵᱤᱞᱚᱢᱚᱜ ᱠᱟᱱᱛᱮᱢ ᱚᱱᱟᱛᱮ ᱤᱧ ᱫᱚ ᱟᱹᱛᱩ ᱚᱲᱟᱜ ᱵᱚᱲᱟᱢᱥᱳᱞ ᱥᱮᱱᱜᱤᱧ ᱦᱮᱡ ᱮᱱᱟ ᱟᱢ ᱞᱚᱜᱚᱱ ᱧᱚᱜ ᱦᱮᱡ ᱜᱚᱫᱚᱜ ᱢᱮ ᱜᱟᱹᱰᱤ ᱟᱹᱜᱩᱭᱛᱟᱢ ᱤᱧ ᱵᱤᱞᱚᱢᱚᱜ ᱠᱟᱹᱱᱟᱹᱧ ᱫᱚᱢᱮ ᱤᱧ ᱡᱷᱟᱲᱜᱨᱟᱢᱤᱧ ᱪᱟᱞᱟᱜ ᱞᱟᱹᱜᱤᱫᱼᱟ